ᱟᱞᱮᱭᱟᱜ ᱞᱟᱠᱪᱟᱨᱮ ᱢᱩᱲᱩᱫ ᱡᱤᱵᱤᱠᱟ ᱫᱚ ᱦᱩᱭᱩᱜ ᱠᱟᱱᱟ ᱵᱤᱨ ᱴᱚᱴᱷᱟ ᱠᱷᱚᱡ ᱵᱤᱨ ᱫᱟᱨᱮ ᱨᱮᱭᱟᱜ ᱥᱟᱠᱟᱢ ᱠᱚ ᱦᱚᱫᱽ ᱟᱹᱜᱩ ᱠᱟᱛᱮ ᱯᱟᱛᱲᱟ ᱵᱮᱱᱟᱣ ᱟᱨ ᱚᱱᱟ ᱯᱟᱛᱲᱟ ᱵᱮᱱᱟᱣ ᱠᱟᱛᱮ ᱤᱥᱛᱷᱟᱱᱤᱭᱳ ᱞᱳᱠᱟᱞ ᱵᱟᱡᱟᱨ ᱨᱮ ᱯᱟᱛᱲᱟ ᱟᱠᱷᱟᱨᱤᱧ ᱱᱚᱣᱟ ᱟᱠᱷᱟᱨᱤᱧ ᱠᱟᱛᱮ ᱡᱟᱦᱟᱸ ᱯᱚᱭᱥᱟ ᱠᱚ ᱧᱟᱢᱟ ᱚᱱᱟ ᱟᱠᱚᱭᱟᱜ ᱥᱚᱝᱥᱟᱨ ᱪᱟᱞᱟᱣ ᱢᱟᱱᱟᱣ ᱨᱮᱠᱩ ᱠᱷᱚᱨᱪᱟᱭ ᱜᱮᱭᱟ ᱚᱱᱟ ᱥᱟᱶᱛᱮ ᱵᱤᱨ ᱨᱮᱭᱟᱜ ᱥᱟᱦᱟᱱ ᱠᱚ ᱡᱚᱜᱟᱲ ᱠᱟᱛᱮ ᱠᱤᱪᱷᱩ ᱥᱟᱦᱟᱱ ᱫᱚ ᱟᱠᱚ ᱞᱟᱹᱜᱤᱫ ᱠᱚ ᱵᱮᱵᱚᱦᱟᱨᱟ ᱟᱨ ᱵᱟᱹᱠᱤ ᱠᱚᱫᱚ ᱟᱠᱷᱟᱨᱤᱧ ᱨᱮᱭᱟᱜ ᱠᱚ ᱵᱮᱵᱚᱥᱛᱷᱟᱭᱟ ᱱᱚᱣᱟ ᱵᱤᱨ ᱱᱤᱨᱵᱷᱚᱨ ᱡᱚᱝᱜᱚᱞ ᱱᱤᱨᱵᱷᱚᱨ ᱡᱟᱦᱟᱸ ᱟᱵᱚᱭᱟᱜ ᱦᱚᱲ ᱠᱚᱣᱟᱜ ᱡᱤᱵᱤᱠᱟ ᱠᱟᱱ ᱱᱚᱣᱟ ᱡᱤᱵᱤᱠᱟ ᱜᱤ ᱟᱵᱚ ᱵᱤᱨ ᱡᱟᱦᱟᱭ ᱠᱚ ᱛᱟᱦᱮᱱᱟᱠᱚ ᱵᱤᱨ ᱟᱰᱮ ᱯᱟᱥᱮ ᱠᱚᱨᱮ ᱱᱩᱠᱩᱭᱟᱜ ᱢᱩᱞ ᱡᱤᱵᱤᱠᱟ ᱠᱟᱱ ᱛᱟᱠᱚᱭᱟ ᱱᱮᱛᱟᱨ ᱫᱚ ᱥᱚᱨᱠᱟᱨ ᱯᱟᱥᱴᱟ ᱥᱮᱡ ᱠᱷᱚᱡ ᱵᱤᱨ ᱨᱮᱭᱟᱜ ᱟᱭᱢᱟ ᱞᱮᱠᱟᱱᱟᱜ ᱱᱤᱭᱚᱢ ᱠᱟᱹᱱᱩᱱ ᱦᱚᱛᱮᱫ ᱛᱮ ᱯᱷᱚᱨᱮᱥᱴ ᱰᱤᱯᱟᱨᱢᱮᱱᱴ ᱨᱮ ᱱᱤᱭᱚᱢ ᱟᱠᱟᱱ ᱦᱚᱛᱮᱫ ᱛᱮ ᱵᱤᱨ ᱨᱮ ᱥᱟᱠᱟᱢ ᱦᱚᱫᱽ ᱟᱹᱜᱩ ᱠᱟᱛᱮ ᱥᱟᱠᱟᱢ ᱠᱚ ᱟᱠᱷᱨᱤᱧ ᱥᱮ ᱯᱟᱛᱲᱟ ᱟᱠᱷᱨᱤᱧ ᱨᱮᱭᱟᱜ ᱡᱟᱦᱟᱴᱟᱜ ᱡᱤᱵᱤᱠᱟ ᱛᱟᱦᱮᱸ ᱠᱟᱱᱟ ᱚᱱᱟ ᱟᱥᱛᱮ ᱟᱥᱛᱮ ᱠᱟᱛᱮ ᱠᱚᱢ ᱦᱟᱹᱡᱩᱜ ᱠᱟᱱᱟ ᱠᱟᱨᱚᱱ ᱯᱷᱚᱨᱮᱥᱴ ᱰᱤᱯᱟᱨᱢᱮᱱᱴ ᱨᱮᱭᱟᱜ ᱵᱤᱵᱷᱤᱱᱚ ᱨᱚᱠᱚᱢ ᱱᱟᱦᱟᱪᱟᱨ ᱠᱟᱨᱚᱱ ᱛᱮᱦᱚᱲ ᱟᱨ ᱵᱟ ᱠᱩ ᱞᱟᱦᱟᱜ ᱠᱟᱱᱟ ᱯᱟᱛᱲᱟ ᱞᱟᱹᱜᱤᱫ ᱥᱟᱠᱟᱢ ᱦᱚᱫᱽ ᱟ ᱜᱩ ᱥᱮ ᱥᱟᱦᱟᱱ ᱵᱤᱨ ᱠᱷᱚᱡ ᱡᱚᱜᱟᱲ ᱟᱹᱜᱩ ᱠᱟᱛᱮ ᱥᱟᱦᱟᱱ ᱟᱠᱷᱨᱤᱧ ᱱᱤᱭᱟᱹ ᱠᱚ ᱚᱥᱩᱵᱤᱫᱟ ᱠᱟᱨᱚᱱ ᱛᱮ ᱦᱚᱲ ᱟᱥᱛᱮ ᱟᱥᱛᱮ ᱠᱟᱛᱮ ᱟᱠᱚᱣᱟᱜ ᱡᱮ ᱡᱤᱵᱤᱠᱟ ᱢᱮᱱᱟᱜᱼᱟ ᱱᱚᱠᱟᱱ ᱯᱟᱛᱲᱟ ᱦᱚᱫ ᱨᱮᱭᱟᱜ ᱥᱮ ᱥᱟᱦᱟᱱ ᱟᱹᱜᱩ ᱨᱮᱭᱟᱜ ᱥᱮ ᱨᱟᱱ ᱢᱩᱨᱜᱟᱹᱱ ᱠᱚ ᱥᱮᱸᱫᱽᱨᱟ ᱨᱮᱭᱟᱜ ᱵᱤᱨ ᱠᱷᱚᱡ ᱚᱱᱟ ᱟᱥᱛᱮ ᱟᱥᱛᱮ ᱠᱚ ᱵᱟᱹᱜᱤ ᱤᱫᱤᱭᱮᱫᱟ ᱠᱚ ᱵᱤᱨ ᱨᱮ ᱟᱭᱢᱟ ᱨᱚᱠᱚᱢᱟᱜ ᱨᱟᱱ ᱢᱩᱨᱜᱟᱹᱱ ᱠᱚ ᱢᱮᱱᱟᱜᱼᱟ ᱠᱟᱨᱚᱱ ᱟᱵᱚ ᱦᱚᱲ ᱥᱚᱢᱟᱡᱽ ᱫᱚ ᱵᱤᱨ ᱨᱮᱭᱟᱜ ᱨᱟᱱ ᱫᱚ ᱟᱹᱰᱤ ᱟᱸᱴ ᱠᱚ ᱜᱮᱠᱚ ᱧᱮᱞ ᱪᱤᱱᱦᱟᱹᱣ ᱟᱠᱟᱫᱟ ᱟᱨ ᱱᱚᱣᱟ ᱨᱟᱱ ᱵᱮᱵᱚᱦᱟᱨ ᱠᱟᱛᱮ ᱟᱭᱢᱟ ᱨᱚᱠᱚᱢ ᱚᱥᱩᱠ ᱵᱮᱥᱩᱠ ᱠᱷᱚᱡ ᱵᱚᱱ ᱵᱟᱧᱪᱟᱜ ᱜᱮᱭᱟ ᱛᱚ ᱱᱚᱣᱟ ᱵᱤᱨ ᱨᱟᱱ ᱨᱟᱱ ᱠᱚ ᱥᱮᱸᱫᱽᱨᱟ ᱞᱟᱹᱜᱤᱫ ᱡᱚᱠᱷᱚᱱ ᱵᱤᱨ ᱠᱚ ᱪᱟᱞᱟᱜᱼᱟ ᱚᱸᱰᱮ ᱟᱵᱟᱨ ᱱᱚᱠᱟᱱᱟᱜ ᱥᱳᱢᱳᱥᱟ ᱨᱮᱠᱚ ᱯᱟᱲᱟᱜᱼᱟ ᱯᱷᱚᱨᱮᱥ ᱰᱤᱯᱟᱨᱢᱮᱱᱴ ᱨᱮ ᱡᱮ ᱵᱤᱨ ᱨᱮᱫᱚ ᱟᱞᱚ ᱯᱮ ᱦᱟᱹᱡᱩᱜᱼᱟ ᱵᱤᱨ ᱨᱮᱭᱟᱜ ᱵᱤᱵᱷᱤᱱᱚ ᱨᱚᱠᱚᱢ ᱯᱨᱟᱠᱤᱛᱤᱠ ᱵᱷᱟᱨ ᱥᱟᱢᱳ ᱢᱮᱱᱟᱜᱼᱟ ᱚᱱᱟ ᱱᱚᱥᱛᱚᱜᱼᱟ ᱟᱯᱮ ᱯᱮ ᱱᱚᱠᱟ ᱯᱮ ᱥᱮᱸᱫᱽᱨᱟᱭ ᱠᱷᱟᱡ ᱟᱫᱚ ᱱᱚᱣᱟ ᱤᱫᱤ ᱠᱟᱛᱮ ᱦᱚᱲ ᱠᱚ ᱵᱚᱛᱚᱨᱚᱜ ᱠᱟᱱᱟ ᱠᱟᱨᱚᱱ ᱟᱭᱢᱟ ᱞᱮᱠᱟᱱᱟᱜ ᱟᱭᱤᱱ ᱠᱚ ᱵᱮᱱᱟᱣ ᱟᱠᱟᱫᱟ ᱠᱚ ᱡᱟᱦᱟᱸ ᱠᱚ ᱢᱤᱫ ᱨᱚᱠᱚᱢᱟᱜ ᱦᱚᱲ ᱵᱤᱨᱳᱫᱷᱤ ᱟᱭᱤᱱ ᱠᱟᱱᱟ ᱟᱨ ᱱᱚᱣᱟ ᱞᱟᱹᱜᱤᱫ ᱜᱮ ᱟᱥᱛᱮ ᱟᱥᱛᱮ ᱠᱟᱛᱮ ᱱᱚᱣᱟ ᱡᱤᱵᱤᱠᱟ ᱠᱚ ᱵᱟᱹᱜᱤ ᱤᱫᱤᱭᱮᱫᱟ ᱱᱚᱣᱟ ᱱᱟᱨ ᱢᱩᱨᱜᱟᱹᱱ ᱫᱚ ᱟᱠᱚ ᱞᱟᱹᱜᱤᱫ ᱦᱚᱸᱠᱚ ᱵᱮᱵᱚᱦᱟᱨᱟ ᱥᱮ ᱱᱚᱣᱟ ᱨᱟᱱ ᱥᱮᱸᱫᱽᱨᱟ ᱩᱰᱩᱝ ᱠᱟᱛᱮ ᱦᱚᱸ ᱵᱟᱡᱟᱨ ᱨᱮᱠᱚ ᱟᱠᱷᱨᱤᱧᱮᱜᱼᱟ ᱱᱚᱠᱟ ᱵᱷᱟᱵ ᱛᱮᱦᱚᱸ ᱡᱤᱵᱤᱠᱟ ᱢᱮᱱᱟᱜᱼᱟ ᱡᱟᱦᱟᱸᱭ ᱩᱱᱠᱩ ᱨᱟᱱ ᱠᱚ ᱟᱠᱷᱨᱤᱧ ᱜᱮᱭᱟ ᱟᱵᱚ ᱦᱚᱲ